ᱱᱚᱣᱟ ᱮᱥ ᱵᱤ ᱟᱭ ᱵᱮᱸᱠ ᱠᱷᱚᱱ ᱤᱧ ᱚᱲᱟᱜ ᱵᱟᱵᱚᱛ ᱛᱮ ᱞᱳᱱ ᱤᱧ ᱦᱟᱛᱟᱣ ᱞᱮᱫᱟ ᱛᱤᱨᱤᱥ ᱦᱟᱡᱟᱨ ᱴᱟᱠᱟ ᱱᱚᱣᱟ ᱨᱮ ᱢᱟᱱᱮ ᱥᱩᱫᱽ ᱟᱨ ᱟᱥᱚᱞ ᱯᱨᱚᱛᱤ ᱪᱟᱸᱫᱳ ᱡᱚᱢᱟ ᱦᱩᱭᱩᱜ ᱠᱟᱱ ᱛᱤᱧ ᱛᱮᱦᱮᱸᱫ ᱟ ᱱᱚᱣᱟ ᱨᱮᱭᱟᱜ ᱢᱮᱭᱟᱫᱽ ᱫᱚ ᱛᱟᱦᱮᱸ ᱠᱟᱱᱟ ᱢᱤᱫ ᱥᱮᱨᱢᱟ ᱱᱚᱣᱟ ᱢᱤᱜ ᱥᱮᱨᱢᱟ ᱨᱮᱭᱟᱜ ᱥᱩᱫᱽ ᱟᱨ ᱟᱥᱚᱞ ᱛᱮ ᱦᱩᱭ ᱞᱮᱱ ᱛᱤᱧᱟᱹ ᱟᱴᱛᱨᱤᱥ ᱦᱟᱡᱟᱨ ᱴᱟᱠᱟ ᱱᱤᱭᱟᱹᱜᱮ ᱤᱧᱟᱹᱜ ᱢᱟᱱᱮ ᱟᱭ ᱫᱚ ᱛᱟᱦᱮᱸ ᱠᱟᱱᱟ